ᱟᱞᱮ ᱱᱤᱭᱟᱹ ᱠᱚᱨᱮ ᱫᱚ ᱡᱚᱛᱚ ᱠᱷᱚᱱ ᱧᱮᱞᱚᱜ ᱠᱟᱱ ᱪᱮᱬᱮ ᱢᱚᱫᱽᱫᱷᱮ ᱨᱮᱫᱚ ᱵᱚᱨᱛᱚᱢᱟᱱ ᱨᱮ ᱡᱮᱢᱚᱱ ᱰᱷᱤᱯᱪᱩᱭ ᱛᱟᱯᱚᱨ ᱦᱚᱪᱪᱷᱮ ᱛᱳᱢᱟᱨ ᱤᱭᱟᱹ

ᱨᱤᱪᱤ ᱯᱟᱡᱷᱟᱲ ᱛᱟᱨᱯᱚᱨ ᱚᱱᱟ ᱥᱟᱶ ᱥᱟᱶᱛᱮ ᱢᱟᱨᱟᱜ ᱛᱟᱯᱚᱨ ᱜᱤᱫᱤ ᱱᱩᱠᱩ ᱱᱩᱠᱩ ᱪᱮᱬᱮ ᱵᱟᱹᱭ ᱵᱟᱹᱭ ᱛᱮ ᱱᱮᱛᱟᱨ ᱡᱩᱜᱽ ᱨᱮ ᱵᱤᱵᱷᱤᱱᱱᱚ ᱨᱚᱠᱚᱢ ᱴᱮᱠᱱᱳᱞᱚᱡᱤ ᱠᱟᱨᱚᱱ ᱛᱮ ᱥᱮ ᱪᱮᱫ ᱠᱟᱨᱚᱱ ᱛᱮ ᱥᱮ ᱟᱵᱚᱣᱟᱜ ᱜᱟᱡᱟᱲ ᱵᱟᱝ ᱛᱮᱦᱮᱱ ᱠᱷᱟᱹᱛᱤᱨ ᱛᱮ ᱠᱩ ᱟᱫᱚᱜ ᱠᱟᱱᱟ ᱛᱚ ᱱᱩᱠᱩ ᱱᱩᱠᱩ ᱪᱮᱬᱮ ᱜᱮ ᱱᱤᱛᱳᱜ ᱵᱤᱥᱮᱥ ᱠᱟᱭᱛᱮ ᱟᱹᱵᱩ ᱱᱚᱣᱟ ᱟᱛᱳ ᱥᱚᱢᱟᱡᱽ ᱠᱚᱨᱮ ᱵᱟᱹᱠᱩ ᱧᱮᱞ ᱧᱟᱢᱚᱜ ᱠᱟᱱᱟ ᱵᱟᱹᱭ ᱵᱟᱹᱭ ᱛᱮᱠᱚ ᱟᱫᱚᱜ ᱠᱟᱱ ᱪᱮᱬᱮ ᱨᱮᱠᱚ ᱥᱮᱞᱮᱫᱚᱜ ᱠᱟᱱᱟ